ᱜᱚᱢᱠᱮ ᱡᱚᱦᱟᱨ ᱟᱹᱵᱤᱱᱟᱜ ᱠᱩᱨᱩᱢᱩᱴᱩ ᱟᱨ ᱢᱩᱬᱩᱫ ᱪᱮᱛᱱᱟ ᱤᱫᱤᱛᱮ ᱟᱹᱞᱤᱧ ᱱᱚᱣᱟ ᱫᱤᱥᱚᱢ ᱛᱟᱞᱟᱨᱮ ᱥᱮ ᱥᱟᱶᱛᱮ ᱛᱟᱞᱟᱨᱮ ᱞᱤᱧ ᱧᱮᱧᱟᱢᱚᱜ ᱠᱟᱱᱟ ᱟᱹᱵᱤᱱ ᱵᱟᱝᱠᱷᱟᱱ ᱦᱩᱱᱟᱹᱝ ᱱᱚᱣᱟ ᱴᱷᱟᱶ ᱨᱮ ᱵᱟᱹᱞᱤᱧ ᱧᱮᱞ ᱧᱟᱢ ᱠᱚᱜᱼᱟ ᱱᱚᱣᱟ ᱫᱷᱟᱹᱨᱛᱤ ᱫᱷᱩᱲᱤ ᱨᱮ ᱞᱤᱧ ᱦᱚᱲᱤᱧ ᱢᱮᱛᱟᱣ ᱠᱚᱣᱟ

ᱟᱹᱵᱤᱱ ᱢᱮᱱ ᱛᱮᱜᱮ ᱟᱹᱵᱤᱱᱟᱜ ᱥᱟᱢᱟᱡᱤᱠ ᱪᱮᱛᱱᱟ ᱤᱫᱤ ᱛᱮᱜᱮ ᱥᱚᱢᱟᱡᱽ ᱛᱟᱞᱟᱨᱮ ᱟᱹᱵᱤᱱ ᱜᱮ ᱴᱷᱟᱶ ᱵᱮᱱ ᱮᱢᱟᱜ ᱞᱤᱧᱟ ᱢᱟᱹᱡᱷᱤ ᱜᱚᱢᱠᱮ ᱱᱚᱣᱟ ᱞᱟᱜᱟᱫ ᱟᱹᱵᱤᱱ ᱟᱹᱰᱤ ᱵᱮᱥᱛᱮ ᱥᱟᱨᱦᱟᱣ ᱟᱫᱚ ᱱᱚᱝᱠᱟᱜᱮ ᱫᱷᱚᱨᱢᱚ ᱪᱟᱸᱫᱳ ᱵᱚᱸᱜᱟ ᱟᱹᱵᱤᱱ ᱫᱤᱥᱟᱹᱭ ᱮᱢᱟᱵᱤᱱ ᱢᱟ ᱱᱚᱣᱟ ᱡᱤᱣᱤ ᱞᱟᱜᱟᱫ ᱱᱚᱣᱟ ᱡᱟᱹᱛᱤ ᱞᱟᱜᱟᱫ ᱟᱹᱵᱤᱱ ᱫᱟᱨᱮ ᱞᱮᱠᱟ ᱛᱤᱸᱜᱩ ᱠᱮᱴᱮᱡ ᱵᱤᱱ ᱛᱟᱦᱮᱱᱟ ᱟᱨ ᱥᱟᱶᱛᱟ ᱞᱟᱦᱟ ᱠᱟᱹᱢᱤ ᱨᱮᱵᱤᱱ ᱛᱟᱦᱮᱱᱟ ᱟᱹᱞᱤᱧ ᱦᱚᱸ ᱟᱹᱵᱤᱱ ᱴᱷᱮᱱ ᱠᱷᱚᱱ ᱟᱹᱵᱤᱱ ᱞᱟᱜᱟᱫ ᱛᱮ ᱫᱷᱚᱨᱢᱚ ᱪᱟᱸᱫᱳ ᱵᱚᱸᱜᱟ ᱴᱷᱮᱱ ᱱᱮᱦᱚᱨᱚᱜᱼᱟ ᱞᱤᱧ ᱡᱮ ᱱᱚᱝᱠᱟᱱ ᱢᱟᱹᱱᱢᱤ ᱥᱟᱶᱛᱟ ᱛᱟᱞᱟᱨᱮ ᱡᱟᱭᱡᱩᱜᱽ ᱡᱤᱭᱟᱹᱲᱮᱢ ᱫᱚᱦᱚ ᱠᱚᱣᱟ ᱟᱨ ᱥᱟᱶᱛᱟ ᱱᱚᱝᱠᱟᱜᱮ ᱦᱮᱸᱥᱮᱡ ᱥᱮᱠᱮᱡ ᱛᱟᱦᱮᱱ ᱢᱟ ᱥᱟᱶᱛᱟ ᱞᱟᱦᱟᱜ ᱢᱟ ᱱᱚᱣᱟ ᱮᱱᱠᱷᱟᱱ ᱫᱚᱦᱲᱟ ᱛᱮ ᱟᱹᱵᱤᱱ ᱟᱹᱰᱤ ᱛᱮᱫ ᱜᱩᱱ ᱢᱟᱱᱟᱣ ᱞᱟᱥᱟᱲᱦᱮᱫ ᱡᱚᱸᱦᱟᱨ ᱟᱨ ᱢᱚᱡᱽ ᱛᱮ ᱥᱟᱨᱦᱟᱣ